ᱤᱧᱟᱹᱝ ᱠᱟᱹᱢᱤ ᱰᱷᱮᱨ ᱪᱟᱞᱟᱣ ᱦᱩᱭᱩᱜ ᱛᱮᱦᱮᱧ ᱫᱚ ᱴᱟᱭᱤᱢ ᱨᱮ ᱚᱸᱰᱮ ᱠᱟᱹᱢᱤ ᱴᱷᱮᱱ ᱫᱚ ᱵᱚᱞᱚᱜᱮ ᱦᱩᱭᱩᱜ ᱛᱤᱧᱟᱹ ᱟᱫᱚ ᱠᱤᱪᱷᱩ ᱜᱟᱹᱰᱤ ᱠᱚᱨᱮᱱᱟᱜ ᱱᱚᱜᱼᱚ ᱱᱤᱭᱮ ᱠᱚᱨᱮ ᱫᱚ ᱵᱮᱵᱚᱥᱛᱷᱟ ᱵᱟᱹᱱᱩᱜᱼᱟ ᱜᱨᱟᱢᱤᱱ ᱡᱟᱭᱜᱟ ᱠᱤ ᱜᱨᱟᱢᱤᱱ ᱜᱟᱹᱰᱤ ᱪᱟᱞᱟᱪᱚᱞ ᱚᱥᱩᱵᱤᱫᱷᱟ ᱦᱮᱱᱟᱜᱼᱟ ᱚᱱᱟᱛᱮᱜᱮ ᱤᱧ ᱴᱟᱭᱤᱢ ᱥᱚᱢᱚᱭ ᱢᱚᱛᱳ ᱤᱧ ᱠᱟᱹᱢᱤ ᱵᱟᱝ ᱵᱚᱞᱚ ᱞᱮᱱᱟᱹᱧ ᱥᱮ ᱚᱸᱰᱮ ᱵᱟᱝ ᱯᱳᱸᱪᱷᱟᱣ ᱞᱤᱱᱟᱹᱧ ᱚᱱᱟ ᱛᱮᱜᱮ ᱤᱧ ᱠᱚ ᱠᱤᱪᱷᱩ ᱨᱚᱲ ᱚᱸᱰᱮ ᱠᱷᱚᱱ ᱠᱚ ᱟᱸᱡᱚᱢ ᱟᱹᱫᱤᱧᱟᱹ ᱚᱯᱷᱤᱥ ᱠᱷᱚᱱ ᱟᱢ ᱴᱟᱭᱤᱢ ᱨᱮ ᱪᱤᱠᱟᱹ ᱛᱮ ᱵᱟᱢ ᱵᱚᱞᱚᱜ ᱠᱟᱱᱟ ᱥᱮ ᱵᱟᱝ ᱦᱤᱡᱩᱜ ᱠᱟᱱᱟᱢ ᱟᱫᱚ ᱤᱧᱟᱹᱜ ᱚᱵᱷᱟᱵ ᱚᱵᱷᱤᱡᱳᱜᱽ ᱢᱮᱛᱟ ᱠᱮᱫ ᱠᱚᱣᱟᱹᱧ ᱤᱧᱟᱹᱝ ᱡᱮ ᱱᱤᱭᱟᱹ ᱯᱚᱨᱮ ᱤᱧᱟᱹᱝ ᱜᱟᱹᱰᱤ ᱠᱚ ᱥᱚᱢᱚᱭ ᱨᱮ ᱵᱟᱝ ᱧᱟᱢᱚᱜ ᱛᱮ ᱥᱮ ᱵᱟᱝ ᱦᱤᱡᱩᱜ ᱛᱮ ᱚᱱᱟᱛᱮᱜᱮ ᱤᱧ ᱴᱟᱭᱤᱢᱨᱮ ᱱᱚᱰᱮ ᱵᱟᱝ ᱥᱮᱴᱮᱨ ᱮᱫᱟᱹᱧ ᱚᱱᱟ ᱞᱟᱹᱜᱤᱫ ᱤᱧ ᱤᱠᱟᱹ ᱠᱷᱚᱡᱚᱜ ᱠᱟᱹᱱᱟᱹᱧ ᱥᱟᱱᱟᱢ ᱴᱷᱮᱱ ᱤᱠᱟᱹ ᱟᱫᱚ ᱱᱤᱭᱟᱹᱜᱮ ᱤᱧᱟᱹᱝ ᱵᱚᱠᱛᱚᱵᱵᱚ ᱱᱤᱭᱟᱹᱜᱮ ᱤᱧᱟᱹᱝ ᱜᱟᱞᱢᱟᱨᱟᱣ ᱛᱟᱦᱮᱸ ᱞᱮᱱᱟ ᱱᱚᱰᱮᱜᱮ ᱤᱧᱟᱹᱝ ᱨᱚᱲ ᱥᱮ ᱠᱟᱛᱷᱟ ᱱᱚᱰᱮᱜᱮ ᱢᱩᱪᱟᱹᱫ ᱮᱫᱟᱹᱧ